ᱤᱧ ᱢᱤᱫᱴᱟᱱ ᱵᱟᱭᱤᱠ ᱴᱨᱤᱯᱥ ᱥᱮ ᱥᱟᱸᱜᱷᱟᱨ ᱞᱟᱹᱜᱤᱫ ᱛᱮ ᱥᱟᱸᱜᱷᱟᱨ ᱞᱟᱹᱜᱤᱫ ᱛᱮ ᱡᱮᱢᱚᱱ ᱵᱩᱴ ᱥᱩᱴ ᱛᱟᱨᱯᱚᱨ ᱱᱮᱛᱟᱨ ᱫᱚ ᱟᱨᱚ ᱟᱹᱰᱤᱜᱟᱱ ᱜᱞᱟᱯᱷᱥ ᱠᱚ ᱛᱟᱨᱯᱚᱨ ᱚᱱᱟ ᱜᱟᱲ ᱠᱚ ᱦᱮᱞᱢᱮᱱᱴ ᱠᱚ ᱮᱢᱟᱱ ᱠᱚ ᱦᱚᱨᱚᱜ ᱠᱟᱛᱮᱫ ᱟᱨ ᱤᱧᱟᱹᱜ ᱤᱧ ᱥᱟᱶᱛᱮ ᱤᱧᱟᱹᱜ ᱡᱚᱢᱟᱜ ᱫᱟᱜ ᱛᱟᱯᱚᱨ ᱤᱧ ᱡᱟᱦᱟᱸ ᱛᱤᱱᱟᱹᱜ ᱥᱟᱺᱜᱤᱧ ᱤᱧ ᱥᱟᱸᱜᱷᱟᱨ ᱚᱱᱟ ᱦᱤᱥᱟᱹᱵ ᱛᱮ ᱤᱱᱟᱹᱜ ᱜᱟᱱ ᱡᱚᱢᱟᱜ ᱠᱚ ᱡᱚᱢᱟᱜ ᱠᱩᱧ ᱤᱫᱤᱭᱟ ᱟᱨ ᱤᱧᱟᱹᱜ ᱠᱷᱮᱭᱟᱞ ᱤᱧ ᱫᱚᱦᱚᱭᱟ ᱡᱮ ᱞᱟᱦᱟ ᱥᱮᱱ ᱠᱷᱚᱱ ᱜᱟᱹᱰᱤ ᱦᱤᱡᱩᱜ ᱠᱟᱱᱟ ᱥᱮ ᱵᱟᱝ ᱟᱨ ᱛᱟᱭᱱᱚᱢ ᱥᱮᱜ ᱠᱷᱚᱱ ᱵᱟᱱᱟᱨ ᱥᱮᱱ ᱠᱷᱚᱱᱜᱮ ᱵᱟᱱᱟᱨ ᱥᱮᱱ ᱠᱷᱚᱱᱜᱮ ᱜᱟᱹᱰᱤ ᱠᱚ ᱦᱤᱡᱩᱜ ᱠᱟᱱᱟ ᱥᱮ ᱵᱟᱝ ᱟᱨ ᱪᱮᱫ ᱟᱸᱠᱟ ᱪᱟᱞᱟᱣ ᱡᱚᱠᱷᱚᱱ ᱵᱩᱡᱷᱟᱹᱣ ᱦᱩᱭᱩᱜᱼᱟ ᱡᱮ ᱛᱟᱭᱱᱚᱢ ᱥᱮᱱ ᱜᱟᱹᱰᱤ ᱤᱡᱩᱜ ᱠᱟᱱᱟ ᱥᱮ ᱵᱟᱝ ᱟᱨ ᱞᱟᱦᱟ ᱥᱮᱱ ᱜᱟᱹᱰᱤ ᱦᱤᱡᱩᱜ ᱠᱟᱱᱟ ᱥᱮ ᱵᱟᱝ ᱟᱨ ᱫᱟᱝ ᱵᱳᱛᱚᱞ ᱟᱨ ᱤᱧ ᱞᱟᱹᱜᱤᱫ ᱡᱚᱢᱟᱜ ᱫᱚ ᱱᱤᱦᱟᱹᱛ ᱜᱮ ᱫᱚᱨᱠᱟᱨ